ᱡᱟᱦᱟᱸ ᱛᱤᱱᱟᱹᱜ ᱜᱮ ᱡᱩᱣᱟᱹᱱ ᱠᱚᱲᱟ ᱠᱚ ᱯᱟᱹᱴᱷᱣᱟᱹ ᱵᱮᱠᱟᱨ ᱢᱮᱱᱟᱜ ᱠᱚᱣᱟ ᱩᱱᱠᱩ ᱟᱠᱚᱣᱟᱜ ᱦᱚᱠ ᱥᱚᱨᱠᱟᱨ ᱴᱷᱮᱱ ᱠᱷᱚᱱ ᱦᱟᱛᱟᱣ ᱢᱟ ᱟᱨ ᱡᱟᱦᱟᱸ ᱛᱤᱱᱟᱹᱜ ᱜᱮ ᱥᱚᱨᱠᱟᱨ ᱵᱟᱭ ᱩᱰᱩᱠᱟ ᱚᱱᱟ ᱟᱡ ᱩᱰᱩᱠ ᱢᱟ ᱟᱨ ᱡᱟᱦᱟᱸ ᱛᱤᱱᱟᱹᱜ ᱜᱮ ᱯᱟᱹᱴᱷᱣᱟᱹ ᱟᱵᱚᱨᱮᱱ ᱵᱮᱠᱟᱨ ᱦᱮᱱᱟᱜ ᱠᱚᱣᱟ ᱩᱱᱠᱩ ᱚᱱᱟᱨᱮ ᱦᱚᱠ ᱨᱮᱱᱟᱜ ᱫᱟᱣᱠᱚ ᱦᱟᱛᱟᱣ ᱢᱟ ᱟᱨ ᱠᱟᱹᱢᱤᱭᱟᱹᱨᱮ ᱡᱟᱦᱟᱸ ᱞᱟᱵᱷ ᱦᱟᱛᱟᱣ ᱞᱟᱹᱠᱛᱤ ᱚᱱᱟ ᱥᱚᱨᱠᱟᱨ ᱟᱡᱟᱜ ᱥᱚᱢᱚᱭ ᱨᱮᱭ ᱩᱰᱩᱠ ᱢᱟ ᱟᱨ ᱡᱟᱦᱟᱸ ᱛᱤᱱᱟᱹᱜ ᱯᱟᱹᱴᱷᱣᱟᱹ ᱠᱚ ᱦᱮᱱᱟᱜ ᱠᱚᱣᱟ ᱩᱱᱠᱩ ᱟᱠᱚ ᱚᱱᱟ ᱥᱚᱢᱚᱭ ᱛᱮ ᱚᱱᱟ ᱠᱟᱹᱢᱤ ᱠᱚ ᱯᱩᱨᱟᱹᱣ ᱢᱟ ᱟᱨᱦᱚᱸ ᱡᱟᱦᱟᱸ ᱛᱤᱱᱟᱹᱜ ᱡᱳᱡᱚᱱᱟ ᱠᱚ ᱢᱮᱱᱟᱜᱼᱟ ᱚᱱᱟ ᱡᱳᱡᱽᱱᱟ ᱥᱚᱨᱠᱟᱨ ᱟᱡ ᱥᱚᱢᱚᱭᱨᱮᱭ ᱞᱟᱹᱜᱩᱭ ᱢᱟ ᱟᱨ ᱡᱟᱦᱟᱸ ᱛᱤᱱᱟᱹᱜ ᱡᱩᱣᱟᱹᱱ ᱵᱮᱠᱟᱨ ᱠᱚᱲᱟ ᱠᱚ ᱦᱮᱱᱟᱜ ᱠᱚᱣᱟ ᱩᱱᱠᱩ ᱦᱚᱸ ᱟᱠᱚ ᱟᱠᱚᱣᱟᱜ ᱞᱟᱵᱷ ᱥᱮ ᱯᱷᱟᱭᱫᱟ ᱠᱚ ᱧᱟᱢ ᱫᱟᱲᱮᱭᱟᱜᱼᱟ ᱟᱨ ᱱᱤᱭᱟᱹᱜᱮ ᱪᱮᱥᱴᱟᱭᱟ ᱡᱮ ᱡᱟᱦᱟᱸ ᱛᱤᱱᱟᱹᱜ ᱥᱚᱨᱠᱟᱨ ᱥᱚᱢᱚᱭᱨᱮ ᱵᱟᱭ ᱩᱰᱩᱠᱮᱫᱟ ᱚᱱᱟᱠᱚ ᱥᱚᱢᱚᱭ ᱨᱮ ᱩᱰᱩᱠ ᱫᱚᱨᱠᱟᱨ ᱡᱟᱦᱟᱸ ᱛᱤᱱᱟᱹᱜ ᱞᱟᱵᱷ ᱥᱚᱨᱠᱟᱨᱟᱜ ᱢᱮᱱᱟᱜᱼᱟ